ᱵᱷᱟᱨᱚᱛ ᱨᱮᱭᱟᱜ ᱫᱚ ᱤᱧ ᱚᱭᱮᱥᱴ ᱵᱮᱝᱜᱚᱞ ᱨᱟᱡᱽᱡᱚ ᱨᱮ ᱡᱟᱦᱟᱸ ᱠᱳᱞᱠᱟᱛᱟ ᱚᱸᱰᱮ ᱠᱳᱞᱠᱟᱛᱟ ᱢᱚᱫᱽᱫᱷᱮᱨᱮ ᱤᱧ ᱡᱟᱦᱟᱸ ᱵᱷᱤᱠᱴᱳᱨᱤᱭᱟ ᱠᱚ ᱢᱮᱛᱟᱜ ᱠᱟᱱᱟ ᱚᱸᱰᱮ ᱤᱧ ᱚᱲᱟᱜ ᱠᱷᱚᱱ ᱤᱧ ᱵᱟᱭᱤᱠ ᱛᱤᱧ ᱴᱩᱨ ᱞᱮᱫᱟ ᱚᱸᱰᱮ ᱪᱟᱞᱟᱣ ᱠᱟᱛᱮᱜ ᱟᱹᱰᱤ ᱢᱟᱨᱟᱝ ᱢᱚᱱᱫᱤᱨ ᱤᱧ ᱧᱮᱞ ᱠᱮᱫᱟ ᱱᱚᱸᱜᱼᱚ ᱱᱟ ᱫᱷᱟᱨᱮ ᱵᱟᱦᱟ ᱵᱟᱜᱟᱱ ᱠᱚ ᱢᱮᱱᱟᱜᱼᱟ ᱟᱹᱰᱤ ᱥᱩᱱᱫᱚᱨ ᱥᱟᱡᱟᱣ ᱠᱟᱛᱮᱜ ᱢᱮᱱᱟᱜᱼᱟ ᱚᱲᱟᱜ ᱫᱩᱣᱟᱹᱨ ᱠᱚ ᱟᱨ ᱟᱹᱰᱤ ᱪᱮᱨᱦᱟ ᱛᱮᱠᱚ ᱡᱩᱛ ᱠᱟᱜ ᱠᱚᱣᱟ ᱟᱹᱰᱤ ᱪᱮᱨᱦᱟᱜᱮ ᱵᱩᱡᱩᱜᱚᱜ ᱠᱟᱱᱟ ᱟᱨ ᱚᱱᱟ ᱧᱮᱞ ᱠᱟᱛᱮᱫ ᱢᱚᱱᱮ ᱠᱚᱦᱚᱸ ᱟᱹᱰᱤ ᱨᱟᱹᱥᱠᱟᱹᱭ ᱧᱟᱢ ᱠᱮᱫᱟᱭ ᱟᱨ ᱟᱹᱰᱤ ᱟᱹᱰᱤ ᱦᱟᱡᱟᱨ ᱦᱟᱡᱟᱨ ᱦᱚᱲ ᱚᱸᱰᱮ ᱠᱚ ᱪᱟᱞᱟᱜ ᱠᱟᱱᱟ ᱵᱟᱭᱨᱮ ᱨᱮᱱ ᱦᱚᱲ ᱦᱚᱸᱠᱚ ᱦᱤᱡᱩᱜ ᱠᱟᱱᱟ ᱵᱷᱤᱠᱴᱳᱨᱤᱭᱟ ᱧᱮᱞ ᱟᱹᱰᱤ ᱯᱷᱮᱹᱢᱟᱥ ᱡᱟᱭᱜᱟ ᱠᱟᱱᱟ ᱟᱨ ᱚᱸᱰᱮᱱᱟᱜ ᱯᱚᱨᱤᱵᱮᱹᱥ ᱟᱹᱰᱤ ᱥᱩᱱᱫᱚᱨᱟ ᱟᱹᱰᱤ ᱥᱩᱱᱫᱚᱨ ᱜᱮ ᱵᱩᱡᱩᱜᱚᱜ ᱠᱟᱱᱟ ᱚᱱᱟ ᱚᱯᱳᱡᱤᱴ ᱨᱮ ᱟᱹᱰᱤ ᱢᱟᱨᱟᱝ ᱯᱷᱟᱸᱠᱟ ᱜᱚᱰᱟ ᱢᱮᱱᱟᱜᱼᱟ ᱚᱱᱟ ᱜᱚᱰᱟᱦᱚᱸ ᱚᱱᱟᱢ ᱵᱷᱤᱠᱴᱳᱨᱤᱭᱟ ᱥᱟᱶᱛᱮ ᱟᱹᱰᱤ ᱥᱩᱱᱫᱚᱨ ᱢᱤᱫᱴᱮᱱ ᱯᱚᱨᱤᱵᱮᱹᱥ ᱨᱮᱱᱟᱜ ᱟᱹᱰᱤ ᱛᱟᱜᱽᱲᱟ ᱜᱮ ᱵᱩᱡᱩᱜᱚᱜ ᱠᱟᱱᱟ ᱚᱱᱟ ᱠᱚ ᱧᱮᱞ ᱠᱟᱛᱮᱜ ᱟᱹᱰᱤ ᱢᱚᱡᱽᱜᱮ ᱡᱤᱣᱤ ᱠᱚ ᱵᱩᱡᱩᱜᱚᱜ ᱠᱟᱱᱟ